ᱦᱮᱸ ᱤᱧ ᱚᱱᱠᱟᱱ ᱜᱷᱚᱴᱚᱱᱟᱧ ᱧᱮᱞ ᱠᱟᱜ ᱜᱮᱭᱟ ᱡᱟᱦᱟᱸ ᱫᱚ ᱤᱧ ᱵᱟᱡᱟᱨ ᱛᱮ ᱪᱟᱞᱟᱜ ᱥᱚᱢᱚᱭ ᱤᱧ ᱞᱟᱦᱟᱨᱮ ᱟᱹᱰᱤ ᱢᱟᱨᱟᱝ ᱮᱠᱥᱤᱰᱮᱱᱴ ᱦᱩᱭ ᱱᱟ ᱮᱠᱥᱤᱰᱮᱱᱴ ᱦᱩᱭᱮᱱ ᱠᱷᱟᱱ ᱤᱧ ᱫᱚ ᱢᱤᱫᱴᱮᱱ ᱪᱤᱛᱟᱹᱨ ᱤᱧ ᱛᱩᱞᱟᱹᱣ ᱠᱮᱫᱟ ᱪᱤᱛᱟᱹᱨ ᱛᱩᱞᱟᱹᱣ ᱠᱟᱛᱮ ᱤᱧ ᱫᱚ ᱚᱱᱟ ᱪᱤᱛᱟᱹᱨ ᱫᱚ ᱦᱚᱲ ᱩᱫᱩᱜ ᱞᱟᱹᱜᱤᱫ ᱣᱟᱴᱥᱮᱯ ᱯᱷᱮᱥᱵᱩᱠ ᱢᱟᱫᱽᱫᱷᱚᱢ ᱛᱮᱧ ᱯᱳᱥᱴ ᱠᱮᱫᱟ ᱡᱚᱠᱷᱚᱱ ᱜᱮ ᱯᱷᱮᱥᱵᱩᱠ ᱨᱮᱧ ᱯᱳᱥᱴ ᱠᱮᱫᱟ ᱚᱱᱟ ᱫᱚ ᱪᱤᱛᱟᱹᱨ ᱫᱚ ᱡᱚᱛᱚ ᱦᱚᱲ ᱜᱮᱠᱚ ᱧᱮᱞ ᱧᱟᱢ ᱠᱮᱫᱟ